ᱯᱮᱴᱨᱳᱞ ᱨᱮᱭᱟᱜ ᱜᱚᱱᱚᱝ ᱰᱷᱮᱨ ᱞᱮᱱ ᱠᱷᱟᱱ ᱤᱧᱟᱹᱜ ᱵᱟᱭᱤᱠ ᱨᱮᱱᱟᱜ ᱫᱚ ᱟᱹᱰᱤ ᱜᱮ ᱮᱥᱮᱨ ᱮ ᱟᱜᱩᱭᱟ ᱪᱮᱫᱟᱜ ᱥᱮ ᱠᱟᱹᱣᱰᱤ ᱦᱚᱸ ᱚᱱᱠᱟ ᱵᱟᱹᱱᱩᱜᱼᱟ ᱟᱨ ᱯᱮᱴᱨᱚᱞ ᱨᱮᱱᱟᱝ ᱜᱚᱱᱚᱝ ᱰᱷᱮᱨ ᱞᱮᱱ ᱠᱷᱟᱱ ᱚᱱᱟ ᱠᱚᱫᱚ ᱵᱟᱝ ᱮᱢ ᱫᱟᱲᱮᱭᱟᱜᱼᱟ ᱟᱨ ᱟᱹᱰᱤ ᱵᱟᱹᱲᱛᱤ ᱡᱳᱞ ᱫᱚ ᱞᱟᱭᱚᱝ ᱟᱹᱰᱤ ᱜᱮ ᱵᱟᱹᱲᱤᱡᱚᱜᱼᱟ